ᱦᱮᱞᱳ ᱜᱚᱢᱠᱮ ᱦᱚᱸ ᱟᱹᱞᱤᱧ ᱴᱤᱪᱟᱨᱞᱤᱧ ᱢᱮᱱᱮᱜᱼᱟ ᱟᱹᱞᱤᱧ ᱫᱚ ᱯᱟᱲᱦᱟᱣᱮᱫ ᱠᱚᱣᱟᱞᱤᱧ ᱱᱚᱝᱠᱟ ᱜᱮ ᱛᱚ ᱟᱹᱞᱤᱧ ᱫᱚ ᱦᱟᱯᱛᱟ ᱨᱮ ᱵᱟᱨᱥᱤᱧ ᱜᱮ ᱦᱟᱯᱛᱟ ᱨᱮ ᱵᱟᱨᱥᱤᱧ ᱚᱻ ᱨᱚᱵᱤ ᱵᱟᱨ ᱢᱤᱫᱴᱟᱹᱝ ᱟᱨ ᱢᱤᱫᱴᱟᱹᱝ ᱛᱟᱦᱮᱱ ᱠᱟᱱᱟ ᱵᱩᱫᱽᱵᱟᱨ ᱨᱩᱵᱤ ᱵᱟᱨ ᱟᱨ ᱵᱩᱫᱽᱵᱟᱨ ᱦᱚᱸ ᱟᱹᱞᱤᱧ ᱫᱚ ᱮᱱᱮᱡ ᱥᱮᱨᱮᱧ ᱠᱷᱚᱱ ᱮᱦᱚᱵ ᱠᱟᱛᱮ ᱨᱩᱻ ᱚᱨᱚᱝ ᱥᱟᱶᱛᱮ ᱚᱞᱚᱜ ᱦᱚᱸᱞᱤᱧ ᱞᱟᱹᱭ ᱫᱟᱲᱮ ᱟᱠᱚ ᱠᱟᱱᱟ ᱚᱱᱟ ᱢᱮᱱᱛᱮ ᱫᱚ ᱵᱟᱝ ᱟ ᱚᱱᱟ ᱢᱮᱱᱛᱮᱫᱚ ᱵᱟᱝ ᱟ ᱢᱤᱫ ᱵᱮᱲᱟ ᱫᱚᱞᱤᱧ ᱨᱩᱻ ᱚᱨᱚᱝ ᱮᱱᱮᱡ ᱥᱮᱨᱮᱧ ᱚᱪᱚ ᱠᱚᱣᱟ ᱟᱨ ᱢᱤᱫ ᱵᱮᱲᱟ ᱫᱚ ᱯᱟᱲᱦᱟᱣ ᱠᱚᱞᱤᱧ ᱞᱟᱹᱭ ᱧᱚᱜ ᱟᱠᱚᱣᱟ ᱠᱤᱪᱷᱤ ᱠᱤᱪᱷᱤ ᱴᱟᱭᱤᱢ ᱤᱫᱤ ᱠᱟᱛᱮ ᱦᱟᱜ

ᱚᱸ ᱚᱱᱟ ᱫᱚ ᱥᱟᱱᱛᱟᱲ ᱨᱮᱱᱟᱜ ᱡᱮᱛᱮ ᱮᱱᱮᱡ ᱥᱮᱨᱮᱧ ᱠᱚ ᱟᱹᱰᱤ ᱜᱟᱱ ᱦᱚᱲ ᱠᱚ ᱛᱟᱭᱚᱢᱚᱜ ᱠᱟᱱᱟ ᱟᱹᱰᱤ ᱨᱚᱠᱚᱢ ᱛᱮ ᱥᱮ ᱮᱱᱮᱡ ᱥᱮᱨᱮᱧ ᱥᱟᱶᱛᱮ ᱚᱞᱚᱜ ᱯᱟᱲᱦᱟᱣ ᱨᱮᱦᱚᱸ ᱠᱤᱪᱷᱩ ᱢᱟᱲᱟᱝ ᱥᱮᱫ ᱞᱟᱦᱟᱜ ᱞᱟᱹᱜᱤᱫ ᱪᱮᱥᱴᱟ ᱟᱠᱟᱜᱼᱟ ᱚᱱᱟᱛᱮᱱᱟᱦᱟᱜ ᱜᱤᱫᱽᱨᱟᱹ ᱠᱚᱧ ᱚᱞ ᱯᱟᱲᱦᱟᱣ ᱚᱪᱚᱭᱮᱫ ᱠᱚᱣᱟ

ᱦᱚᱸ ᱱᱤᱛᱳᱜ ᱢᱟ ᱚᱱᱠᱟ ᱛᱮ ᱡᱚᱛᱚᱣᱟᱜ ᱜᱮ ᱨᱮᱹᱴ ᱟᱠᱟᱱᱟ ᱥᱮ ᱟᱨ ᱟᱹᱞᱤᱧ ᱫᱚ ᱮᱰᱢᱤᱥᱚᱱᱮᱭᱟᱵᱮᱱ ᱢᱟᱱᱮᱫᱚ ᱠᱚᱱᱴᱤᱱᱤᱭᱩ ᱦᱤᱡᱩᱜ ᱫᱚᱨᱠᱟᱨ ᱟᱨ ᱵᱚᱨᱥᱚ ᱥᱟᱨᱟ ᱦᱤᱡᱩᱜ ᱫᱚᱨᱠᱟᱨ ᱟᱫᱚ ᱵᱚᱨᱥᱚ ᱨᱮ ᱟᱹᱞᱤᱧ ᱫᱚ ᱵᱚᱨᱥᱚ ᱨᱮ ᱪᱟᱞᱤᱥ ᱦᱟᱡᱟᱨ ᱴᱟᱠᱟᱞᱤᱧ ᱤᱫᱤᱭᱮᱜᱼᱟ ᱦᱮᱸ ᱪᱟᱞᱤᱥ ᱦᱟᱡᱟᱨᱞᱤᱧ ᱤᱫᱤᱭᱮᱜᱼᱟ ᱟᱨ ᱢᱤᱫ ᱫᱷᱟᱣ ᱜᱮ ᱟᱫᱚ ᱮᱰᱢᱤᱥᱚᱱ ᱫᱚ ᱠᱚᱢ ᱫᱷᱟᱨᱟ ᱯᱟᱲᱟᱜ ᱠᱟᱱᱟ ᱮᱰᱢᱤᱥᱚᱱ ᱫᱚ ᱠᱚᱢ ᱦᱳᱭ ᱮᱰᱢᱤᱥᱚᱱ ᱡᱚᱦᱚᱜ ᱫᱚ ᱯᱚᱫᱽᱨᱚᱥᱚ ᱜᱮᱞᱤᱧ ᱤᱫᱤᱭᱮᱜᱼᱟ ᱚᱱᱟᱛᱮ ᱚᱱᱟᱫᱚ ᱠᱤᱥᱛᱤ ᱟᱠᱟᱨ ᱛᱮᱦᱟᱜ ᱦᱩᱭᱩᱜ ᱠᱟᱱᱟ ᱪᱟᱞᱤᱥ ᱦᱟᱡᱟᱨ ᱴᱟᱠᱟ ᱫᱚ ᱫᱤᱱ ᱫᱤᱱ ᱛᱮ ᱟᱨ ᱢᱤᱫ ᱫᱷᱟᱣ ᱨᱮᱫᱚ ᱵᱟᱝ ᱟ ᱪᱮᱠᱟᱛᱮ ᱨᱮᱸᱜᱮᱡ ᱦᱚᱲ ᱠᱟᱱᱟᱵᱚ ᱩᱱᱟᱹᱜ ᱮᱢᱚᱜ ᱦᱚᱛᱚ ᱟᱴ ᱠᱟᱱᱜᱮᱭᱟ ᱫᱚᱨᱠᱟᱨᱚᱜ ᱠᱟᱱ ᱜᱮᱭᱟ

ᱯᱚᱱᱫᱨᱚ ᱥᱚ ᱦᱳᱭ ᱚᱱᱟ ᱫᱚ ᱢᱟᱥᱮ ᱢᱟᱥᱮ ᱮᱢ ᱯᱟᱲᱟᱜᱼᱟ

ᱦᱚᱸ ᱴᱷᱤᱠ ᱜᱮᱭᱟ ᱤᱱᱟᱹ ᱜᱮ ᱟᱵᱮᱱ ᱚᱱᱠᱟᱢᱟ ᱪᱟᱹᱞᱩ ᱟᱠᱟᱱᱟ ᱛᱮᱦᱮᱧ ᱪᱮᱫ ᱵᱟᱨ ᱠᱟᱱᱟ ᱨᱚᱵᱤ ᱵᱟᱨ ᱵᱩᱫᱽ ᱵᱟᱨ ᱠᱚᱛᱮ ᱟᱹᱜᱩ ᱚᱴᱚ ᱠᱟᱭᱵᱤᱱ ᱜᱤᱫᱽᱨᱟᱹ ᱧᱮᱞᱮᱭᱟᱞᱤᱧ ᱦᱚᱸ ᱰᱨᱮᱥ ᱠᱚᱦᱚᱸ ᱞᱤᱧ ᱮᱢᱟᱠᱚ ᱠᱟᱱᱟ ᱮᱱᱮᱡ ᱥᱮᱨᱮᱧ ᱨᱮᱭᱟᱜ ᱦᱳᱭ ᱟᱹᱞᱤᱧᱟᱜ ᱜᱮᱞᱤᱧ ᱮᱢᱟ ᱠᱚ ᱠᱟᱱᱟ ᱰᱨᱮᱥ ᱠᱚᱫᱚ ᱦᱚᱸ ᱵᱳᱭ ᱮᱢᱟᱜ ᱞᱤᱧᱟᱹ ᱚᱻ ᱴᱷᱤᱠ ᱜᱮᱭᱟ ᱟᱹᱞᱤᱧᱟᱜ ᱜᱮ ᱦᱚᱸ ᱴᱷᱤᱠ ᱜᱮᱭᱟ ᱢᱟ